ᱪᱟᱥᱵᱟᱥ ᱨᱮᱭᱟᱜ ᱦᱚᱭ ᱦᱤᱸᱥᱤᱫ ᱨᱮ ᱴᱚᱴᱷᱟ ᱡᱟᱹᱱᱤᱡ ᱟᱨᱡᱟᱣ ᱡᱮᱢᱚᱱ ᱟᱥᱟᱲ ᱥᱟᱱ ᱫᱚ ᱡᱟᱹᱯᱩᱫ ᱦᱩᱲᱩ ᱪᱟᱥᱚᱜᱚᱜᱼᱟ ᱩᱱ ᱚᱠᱛᱚ ᱫᱚ ᱮᱨᱚᱜ ᱨᱚᱦᱚᱭ ᱠᱟᱬᱦᱟᱱ ᱵᱷᱮᱜᱟᱨ ᱵᱷᱮᱜᱟᱨ ᱠᱟᱹᱢᱤ ᱠᱚ ᱢᱮᱱᱟᱜᱼᱟ ᱚᱱᱟ ᱠᱚ ᱠᱚᱨᱟᱣ ᱠᱟᱛᱮᱫ ᱦᱮᱲᱦᱮᱫᱚᱜᱼᱟ ᱦᱮᱲᱦᱮᱫ ᱛᱟᱭᱚᱢ ᱟᱨᱦᱚᱸ ᱥᱟᱯᱷᱟ ᱤᱫᱤᱜᱼᱟ ᱤᱱᱟᱹᱯᱚᱨᱮ ᱜᱮᱞᱮᱜᱼᱟ ᱵᱤᱞᱤᱜᱼᱟ ᱤᱨᱼᱟ ᱤᱨ ᱛᱟᱭᱚᱢ ᱫᱟᱞ ᱫᱟᱞ ᱥᱟᱢᱴᱟᱣ ᱵᱟᱲᱟ ᱠᱟᱛᱮᱫ ᱚᱱᱟ ᱚᱠᱛᱚ ᱨᱮᱭᱟᱜ ᱠᱟᱹᱢᱤ ᱫᱚ ᱯᱩᱨᱟᱹᱜᱼᱟ ᱥᱮ ᱩᱱ ᱚᱠᱛᱚ ᱨᱮᱭᱟᱜ ᱟᱨᱡᱟᱣ ᱫᱷᱚᱱ ᱫᱚ ᱞᱮ ᱵᱟᱭ ᱤᱫᱤᱭᱟ ᱟᱨ ᱚᱱᱟ ᱛᱟᱭᱚᱢ ᱟᱨᱦᱚᱸ ᱛᱟᱭᱚᱢ ᱛᱮᱫᱚ ᱥᱚᱵᱽᱡᱤ ᱠᱚ ᱥᱮ ᱟᱱᱟᱡᱽᱯᱟᱹᱛᱤ ᱠᱚᱞᱮ ᱪᱟᱥᱵᱟᱥᱟ ᱩᱱ ᱚᱠᱛᱚ ᱨᱮᱦᱚᱸ ᱦᱚᱭ ᱦᱤᱸᱥᱤᱫ ᱥᱮ ᱫᱟᱜ ᱠᱚᱫᱚ ᱫᱚᱨᱠᱟᱨᱚᱜ ᱜᱮᱭᱟ ᱟᱨ ᱚᱱᱟ ᱪᱟᱥᱵᱟᱥ ᱞᱟᱹᱜᱤᱫ ᱛᱮᱦᱚᱸ ᱦᱚᱭ ᱦᱤᱸᱥᱤᱫ ᱥᱮ ᱤᱭᱟᱹ ᱠᱚᱫᱚ ᱫᱚᱨᱠᱟᱨ ᱜᱮᱭᱟ ᱪᱟᱥ ᱞᱟᱹᱜᱤᱫ ᱛᱮᱫᱚ ᱵᱟᱨ ᱚᱠᱛᱚᱜᱮ ᱱᱚᱣᱟ ᱴᱚᱴᱷᱟ ᱨᱮᱫᱚ ᱪᱟᱥᱚᱜᱚᱜ ᱠᱟᱱᱟ ᱡᱟᱹᱯᱩᱫ ᱚᱠᱛᱚ ᱨᱮ ᱦᱩᱲᱩ ᱟᱨ ᱯᱩᱥ ᱢᱟᱜᱽ ᱥᱮᱱ ᱫᱚ ᱟᱱᱟᱡᱽᱯᱟᱹᱛᱤ ᱠᱚᱞᱮ ᱪᱟᱥᱵᱟᱥ ᱮᱫᱟ ᱟᱨ ᱦᱚᱭ ᱦᱤᱸᱥᱤᱫ ᱫᱚ ᱚᱱᱟ ᱞᱮᱠᱟ ᱜᱮ ᱫᱚᱨᱠᱟᱨᱚᱜᱼᱟ ᱡᱟᱹᱯᱩᱫ ᱨᱮᱫᱚ ᱡᱟᱹᱯᱩᱫ ᱥᱤᱛᱩᱝ ᱨᱮᱫᱚ ᱥᱤᱛᱩᱝ ᱟᱨ ᱨᱮᱭᱟᱲ ᱟᱸᱜᱷᱟᱲ ᱫᱚ ᱨᱟᱵᱟᱝ ᱦᱚᱸ ᱫᱚᱨᱠᱟᱨ ᱜᱮᱭᱟ